ᱚ ᱟᱪᱪᱷᱟ ᱞᱟᱹᱭᱢᱮ ᱚᱞ ᱪᱤᱠᱤ ᱯᱟᱲᱦᱟᱜ ᱫᱚ ᱛᱮᱢᱚᱱ ᱥᱚᱵᱡᱟᱭᱜᱟ ᱨᱮᱫᱚ ᱵᱟᱝ ᱦᱩᱭᱩᱜ ᱠᱟᱱᱟ ᱛᱚ ᱚᱠᱟ ᱚᱠᱟ ᱤᱥᱠᱩᱞ ᱠᱚᱨᱮᱠᱚ ᱯᱟᱲᱦᱟᱣᱮᱫ ᱠᱚᱣᱟ ᱚᱠᱟ ᱚᱠᱟ ᱠᱚᱨᱮ ᱵᱟᱝ ᱟᱨ ᱚᱱᱠᱟ ᱢᱮᱱᱟᱜ ᱜᱮᱭᱟ ᱵᱮᱥᱤᱨᱵᱷᱟᱜ ᱫᱚ ᱡᱷᱟᱲᱜᱨᱟᱢ ᱢᱮᱫᱤᱱᱤᱯᱩᱨ ᱚᱱᱟ ᱠᱚᱨᱮᱜᱤ ᱵᱮᱥᱤ ᱠᱚ ᱯᱟᱲᱦᱟᱣᱮᱫ ᱠᱚᱣᱟ ᱟᱨ ᱱᱚᱛᱮ ᱦᱚᱸ ᱢᱮᱱᱟᱜ ᱠᱟᱫ ᱜᱮᱭᱟ ᱠᱚᱞᱮᱡᱽ ᱨᱮᱦᱚᱸ ᱢᱮᱱᱟᱜᱼᱟ ᱡᱮᱢᱚᱱ ᱠᱚ ᱵᱟᱫᱫᱟ ᱵᱤᱫᱫᱟᱥᱟᱜᱚᱨ ᱤᱭᱩᱱᱤᱵᱷᱟᱨᱥᱤᱴᱤ ᱚᱱᱟᱫᱚ ᱟᱨ ᱠᱚᱞᱮᱡᱽ ᱢᱟᱱᱠᱚᱨ ᱠᱚᱞᱮᱡᱽ ᱠᱚᱨᱮ ᱛᱟᱯᱚᱨ ᱱᱤᱭᱟᱹ ᱨᱟᱱᱤᱜᱚᱧᱡᱽ ᱵᱚᱭᱮᱥᱨᱮ ᱚᱱᱠᱟ ᱯᱟᱲᱦᱟᱣ ᱫᱚ ᱦᱩᱭᱩᱜ ᱠᱟᱱ ᱜᱮᱭᱟ ᱛᱟᱯᱚᱨ ᱟᱵᱟᱨ ᱮᱢᱱᱤ ᱚᱱᱠᱟ ᱤᱞᱮᱵᱷᱮᱱ ᱠᱟᱹᱴᱤᱡ ᱠᱷᱚᱱ ᱦᱚᱠᱚ ᱯᱟᱲᱦᱟᱣ ᱠᱚ ᱜᱮᱭᱟ ᱟᱵᱟᱨ

ᱵᱳᱭ ᱠᱚᱫᱚ ᱱᱚᱱᱛᱮ ᱫᱚ ᱱᱚᱝᱠᱟ ᱫᱚ ᱱᱚᱛᱮ ᱵᱚᱨᱫᱷᱚᱢᱟᱱ ᱥᱮᱫ ᱫᱚ ᱱᱚᱝᱠᱟ ᱫᱚ ᱵᱟᱝ ᱧᱟᱢᱚᱜᱼᱟ ᱛᱚ ᱦᱟᱱᱮ ᱡᱷᱟᱲᱜᱨᱟᱢ ᱢᱮᱫᱤᱱᱤᱯᱩᱨ ᱚᱱᱛᱮᱜᱤ ᱡᱟᱹᱥᱛᱤ ᱫᱚ ᱧᱟᱢᱚᱜᱼᱟ ᱟᱨ ᱡᱩᱫᱤ ᱵᱳᱭ ᱠᱚ ᱫᱚᱨ ᱵᱟᱹᱭᱠᱩᱡ ᱫᱚᱨᱠᱟᱨ ᱠᱷᱟᱡᱫᱚ ᱛᱟᱦᱚᱞᱮ ᱫᱚ ᱚᱱᱮ ᱥᱤᱞᱫᱟᱹ ᱯᱟᱛᱟ ᱠᱤᱱᱵᱟ ᱟᱹᱵᱩ ᱦᱚᱲ ᱟᱠᱷᱲᱟ ᱡᱟᱦᱟᱱᱟᱜᱼᱜᱮ ᱦᱩᱭᱩᱜ ᱠᱷᱟᱱ ᱚᱱᱠᱟ ᱠᱚᱨᱮ ᱪᱟᱞᱟᱣ ᱞᱮᱱᱠᱷᱟᱡ ᱫᱚ ᱵᱟᱹᱤ ᱠᱚᱫᱚ ᱧᱟᱢᱚᱜ ᱜᱮᱭᱟ ᱦᱟᱱᱮᱠ ᱦᱩᱸᱢ ᱦᱮᱸ ᱟᱭᱢᱟ ᱴᱚᱴᱷᱟ ᱠᱚᱨᱮ ᱜᱮᱠᱚ ᱯᱟᱲᱦᱟᱣᱮᱫ ᱠᱚᱣᱟ ᱟᱨ ᱟᱥᱮᱠᱟ ᱠᱷᱚᱡ ᱦᱚᱠᱚ ᱯᱟᱲᱦᱟᱣᱮᱫ ᱠᱚᱣᱟ ᱟᱛᱳ ᱟᱛᱳ ᱠᱚᱨᱮ ᱱᱤᱛᱳᱜᱼᱫ ᱦᱟᱹᱯᱤᱫ ᱟᱠᱟᱱᱟ ᱟᱨ ᱞᱟᱦᱟ ᱥᱮᱫ ᱫᱚᱠᱚ ᱯᱟᱲᱦᱟᱣᱮᱫ ᱠᱚ ᱛᱟᱦᱮᱱ ᱜᱮᱭᱟ ᱟᱨ ᱱᱤᱛᱳᱜ ᱦᱚᱸᱠᱚ ᱯᱟᱲᱦᱟᱣᱮᱫ ᱠᱚᱣᱟ ᱦᱩᱢ ᱟᱨ ᱤᱥᱠᱩᱞ ᱠᱚᱨᱮ ᱠᱚ ᱯᱟᱲᱦᱟᱣᱮᱫ ᱠᱚᱣᱟ ᱯᱨᱟᱭᱢᱟᱨᱤ ᱠᱚᱨᱮ ᱠᱚ ᱯᱟᱲᱦᱟᱣᱮᱫ ᱠᱚᱣᱟ ᱠᱟᱹᱴᱤᱡ ᱪᱩᱞᱩᱝ ᱯᱟᱲᱦᱟᱣᱮᱫ ᱠᱚᱣᱟ ᱢᱟᱱᱮ ᱪᱤᱠᱤ ᱥᱮ ᱪᱤᱠᱤ ᱥᱮ ᱪᱮᱫ ᱠᱚ ᱛᱟᱨᱯᱚᱨ ᱨᱤᱰᱤᱝ ᱠᱚ ᱯᱟᱲᱦᱟᱣ ᱦᱮᱸ ᱦᱮᱸ ᱟᱨ ᱚᱞ ᱪᱤᱠᱤᱨᱮᱢ ᱚᱱᱟ ᱪᱮᱫᱽ ᱠᱚ ᱵᱚᱦᱩᱛ ᱟᱭᱢᱟ ᱫᱚ ᱵᱟᱹᱱᱩᱜ ᱠᱚᱣᱟ ᱛᱚ ᱟᱫᱚ ᱢᱮᱱᱟᱜᱼᱠᱚ ᱜᱮᱭᱟ ᱟᱭᱢᱟ ᱛᱟᱭᱜᱤ ᱢᱮᱱᱟᱜ ᱠᱚᱣᱟ ᱟᱨ ᱞᱟᱦᱟ ᱛᱮᱫᱚ ᱚᱞ ᱪᱤᱠᱤ ᱨᱮᱭᱟᱜ ᱫᱚ ᱩᱱᱟᱹᱜ ᱫᱚ ᱞᱟᱦᱟᱱᱛᱤ ᱫᱚ ᱵᱟᱝ ᱦᱩᱭᱟᱠᱟᱱ ᱛᱟᱦᱮᱱᱟ ᱛᱚ ᱟᱫᱚ ᱱᱤᱛᱳᱜ ᱫᱚ ᱟᱭᱢᱟ ᱠᱟᱭᱜᱮ ᱞᱟᱦᱟᱣ ᱠᱟᱱᱟ ᱞᱟᱦᱟᱱᱛᱤ ᱦᱩᱭᱟᱠᱟᱱᱟ ᱦᱮᱸ ᱟᱫᱚ ᱚᱱᱟᱛᱮ ᱩᱱᱟᱹᱜᱴᱟᱜ ᱫᱚ ᱱᱤᱛᱳᱜ ᱫᱚ ᱚᱥᱩᱵᱤᱫᱷᱟ ᱵᱟᱝ ᱦᱩᱭᱩᱜᱼᱟ ᱟᱨᱚ ᱴᱤᱪᱟᱨ ᱠᱚᱦᱚ ᱱᱮᱛᱟᱨ ᱫᱚ ᱴᱷᱤᱠ ᱟᱭᱢᱟᱜᱮ ᱢᱮᱱᱟᱜ ᱠᱚᱣᱟ ᱟᱨ ᱯᱟᱹᱴᱷᱩᱣᱟ ᱠᱚᱦᱚᱸ ᱟᱭᱢᱟ ᱞᱟᱦᱟᱱᱛᱤ ᱥᱮᱫᱠᱚ ᱪᱟᱞᱟᱜ ᱠᱟᱱᱟ ᱥᱮᱪᱮᱫ ᱥᱮᱫ ᱦᱩᱢ ᱦᱮᱸ ᱯᱟᱲᱦᱟᱣ ᱫᱚ ᱟᱵᱚ ᱥᱟᱱᱛᱟᱲ ᱠᱟᱱᱟᱵᱚᱱ ᱛᱚ ᱟᱵᱚ ᱥᱟᱱᱛᱟᱲ ᱫᱚ ᱥᱟᱱᱛᱟᱲᱟᱜ ᱚᱞ ᱪᱤᱠᱤ ᱯᱟᱲᱦᱟᱣ ᱛᱮᱫᱚ ᱟᱹᱰᱤ ᱢᱚᱡᱽᱜᱮ ᱨᱟᱹᱥᱠᱟᱹ ᱨᱚᱢᱚᱡᱽᱜᱮ ᱟᱹᱭᱠᱟᱜᱼᱟ ᱚᱱᱟ ᱥᱟᱱᱛᱟᱲᱤ ᱡᱩᱫᱤ ᱵᱟᱢ ᱯᱟᱲᱦᱟᱣ ᱞᱮᱠᱷᱟᱡ ᱫᱚ ᱟᱹᱰᱤ ᱢᱩᱥᱠᱤᱞ ᱜᱮᱭᱟ ᱡᱚᱛᱚ ᱥᱟᱱᱛᱟᱲᱤ ᱯᱟᱲᱦᱟᱣ ᱫᱚ ᱵᱚᱞᱮ ᱟᱹᱰᱤ ᱞᱟᱹᱠᱛᱤ ᱜᱮᱭᱟ ᱦᱮᱸ ᱦᱮᱸ ᱦᱮᱸ ᱟᱨ ᱡᱚᱛᱚ ᱡᱚᱛᱚ ᱡᱟᱭᱜᱟ ᱠᱚᱨᱮ ᱫᱚ ᱠᱟᱹᱴᱤᱡ ᱠᱷᱚᱱᱫᱚ ᱵᱟᱹᱱᱩᱜᱼᱟ ᱛᱚ ᱟᱫᱚ ᱱᱤᱛᱳᱜ ᱫᱚ ᱪᱮᱥᱴᱟ ᱦᱚᱸ ᱪᱟᱞᱩᱜ ᱠᱟᱱ ᱜᱮᱭᱟ ᱡᱮ ᱡᱚᱛᱚ ᱡᱟᱭᱜᱟᱨᱮ ᱠᱟᱹᱴᱤᱡ ᱠᱷᱚᱱ ᱡᱟᱛᱮ ᱪᱤᱠᱤ ᱠᱚ ᱨᱤᱰᱤᱝ ᱠᱚᱠᱚ ᱪᱮᱫ ᱢᱟ ᱟᱨ ᱜᱚᱴᱟ ᱴᱚᱴᱷᱟ ᱠᱚᱨᱮᱜᱮ ᱤᱥᱠᱩᱞ ᱠᱚ ᱡᱟᱛᱮ ᱛᱮᱭᱟᱨᱚᱜ ᱢᱟ ᱚᱱᱠᱟ ᱜᱮᱠᱚ ᱨᱤᱠᱟᱹᱭᱮᱫᱟ ᱱᱮᱛᱟᱨ ᱫᱚ ᱦᱮ ᱟᱨ ᱴᱤᱪᱟᱨ ᱠᱚᱦᱚᱸ ᱠᱚ ᱟᱭᱢᱟ ᱠᱚ ᱦᱩᱭᱩᱜ ᱠᱟᱱᱟ ᱱᱤᱛᱳᱜ ᱫᱚ ᱟᱭᱢᱟ ᱦᱚᱲ ᱚᱞ ᱪᱤᱠᱤ ᱯᱟᱲᱦᱟᱣ ᱥᱮᱫᱠᱚ ᱞᱟᱦᱟᱣ ᱥᱮᱫᱠᱚ ᱪᱟᱞᱟᱣ ᱨᱮᱭᱟᱜ ᱠᱚ ᱨᱤᱠᱟᱹᱭᱮᱫᱟ

ᱦᱳᱭ ᱦᱳᱭ ᱦᱳᱭ ᱦᱮᱸ ᱦᱮᱸ ᱴᱷᱤᱠ ᱜᱮᱭᱟ